ᱤᱧ ᱫᱚ ᱥᱟᱱᱛᱟᱲᱤ ᱯᱟᱹᱨᱥᱤ ᱫᱚ ᱟᱹᱰᱤ ᱱᱟᱯᱟᱭᱤᱧ ᱢᱚᱱᱮᱭᱟ ᱥᱮ ᱟᱹᱰᱤ ᱵᱷᱟᱹᱜᱤᱧ ᱢᱚᱱᱮᱭᱟ ᱛᱚ ᱮᱴᱟᱜ ᱮᱴᱟᱜ ᱯᱟᱹᱨᱥᱤ ᱠᱷᱚᱱᱟᱜ ᱫᱚ ᱥᱟᱱᱛᱟᱲᱟᱜ ᱯᱟᱹᱨᱥᱤ ᱫᱫ ᱟᱹᱰᱤ ᱱᱟᱯᱟᱭᱟ ᱪᱮᱫᱟᱜ ᱥᱮ ᱮᱴᱟᱜ ᱡᱟᱦᱟᱸ ᱯᱟᱹᱨᱥᱤ ᱢᱮᱱᱟᱜᱼᱟ ᱢᱤᱫᱴᱟᱝ ᱠᱟᱛᱷᱟ ᱛᱮ ᱟᱹᱰᱤ ᱩᱛᱟᱹᱨ ᱠᱚ ᱵᱩᱡᱷᱟᱹᱣᱟ ᱠᱤᱱᱛᱩ ᱥᱟᱱᱛᱟᱲᱤ ᱛᱮᱫᱚ ᱮᱴᱟᱜ ᱮᱴᱟᱜ ᱵᱷᱮᱜᱟᱨ ᱵᱷᱮᱜᱟᱨ ᱠᱟᱛᱷᱟ ᱢᱮᱱᱟᱜᱼᱟ ᱟᱨ ᱮᱴᱟᱜ ᱯᱟᱹᱨᱥᱤ ᱨᱮᱱᱟᱜ ᱫᱚ ᱚᱱᱠᱟ ᱵᱷᱮᱜᱟᱨ ᱵᱟᱹᱱᱩᱜᱼᱟ ᱟᱨ ᱟᱹᱰᱤ ᱥᱟᱱᱛᱟᱲᱤ ᱯᱟᱹᱨᱥᱤ ᱫᱚ ᱟᱹᱰᱤ ᱱᱟᱯᱟᱭᱤᱧ ᱵᱩᱡᱷᱟᱹᱣᱟ ᱥᱮ ᱢᱚᱡᱽ ᱤᱧ ᱵᱩᱡᱷᱟᱹᱟᱣᱟ ᱟᱨ ᱮᱴᱟᱜ ᱯᱟᱹᱨᱥᱤ ᱠᱚᱫᱚ ᱱᱟᱯᱟᱭ ᱵᱟᱹᱧ ᱵᱩᱡᱷᱟᱹᱣᱟ ᱡᱮᱢᱚᱱ ᱡᱮᱢᱚᱱ ᱵᱚᱱ ᱞᱟᱹᱭᱟ ᱡᱮ ᱦᱚᱲ ᱢᱤᱫ ᱦᱚᱲ ᱠᱤᱱᱛᱩ ᱩᱱᱠᱩ ᱫᱚ ᱵᱟᱝ ᱡᱮᱠᱷᱚᱱ ᱜᱮ ᱚᱱᱠᱟᱱ ᱠᱟᱛᱷᱟ ᱠᱚ ᱞᱟᱹᱭᱟ ᱚᱱᱟ ᱫᱚ ᱟᱹᱰᱤ ᱩᱛᱟᱹᱨ ᱠᱟᱛᱷᱟ ᱵᱩᱡᱷᱟᱹᱜᱼᱟ ᱮᱴᱟᱜ ᱯᱟᱹᱨᱥᱤ ᱠᱚᱫᱚ ᱟᱨ ᱱᱤᱡᱮᱨᱟᱜ ᱯᱟᱹᱨᱥᱤ ᱛᱮᱫᱚ ᱟᱹᱰᱤ ᱱᱟᱯᱟᱭ ᱥᱮ ᱟᱹᱰᱤ ᱢᱚᱡᱽ ᱤᱧ ᱵᱩᱡᱷᱟᱹᱣᱟ ᱥᱮ ᱟᱹᱰᱤ ᱢᱚᱡᱽ ᱤᱧ ᱟᱹᱭᱠᱟᱹᱣᱟ ᱛᱚ ᱚᱱᱟᱛᱮ ᱱᱟᱯᱟᱭ ᱜᱮ ᱟᱨᱠᱤ